ᱦᱟᱛᱟᱜ ᱞᱟᱹᱜᱤᱫ ᱠᱟᱹᱢᱤ ᱟᱠᱟᱫ ᱱᱚᱝᱠᱟᱱ ᱩᱫᱽᱜᱟᱹᱣᱟᱱ ᱦᱚᱲ ᱡᱟᱦᱟᱸ ᱜᱷᱚᱴᱚᱱᱟ ᱡᱟᱦᱟᱸ ᱤᱫᱤ ᱠᱟᱛᱮ ᱱᱤᱭᱟᱹ ᱜᱚᱲᱚ ᱦᱩᱭᱩᱜ ᱠᱟᱱᱟ ᱡᱮᱢᱚᱱ ᱟᱵᱚ ᱦᱚᱲ ᱨᱮᱱ ᱥᱤᱫᱩᱼᱠᱟᱹᱱᱦᱩ ᱵᱤᱨᱥᱟ ᱢᱩᱱᱰᱟ ᱱᱩᱠᱩ ᱫᱚ ᱟᱭᱢᱟ ᱨᱚᱠᱚᱢ ᱵᱤᱫᱨᱳᱦᱚ ᱠᱚ ᱵᱤᱫᱨᱳᱦᱚ ᱨᱮᱠᱚ ᱞᱟᱹᱲᱦᱟᱹᱭ ᱞᱮᱱᱟ ᱥᱤᱫᱩᱼᱠᱟᱹᱱᱦᱩ ᱵᱤᱨᱥᱟ ᱢᱩᱱᱰᱟ ᱱᱩᱝᱠᱩ ᱫᱚ ᱤᱝᱨᱮᱡᱽ ᱵᱤᱨᱩᱫᱷ ᱨᱮᱠᱚ ᱞᱟᱹᱲᱦᱟᱹᱭ ᱞᱮᱫᱟ ᱱᱩᱠᱩ ᱤᱧᱨᱮᱱ ᱟᱭᱢᱟ ᱨᱚᱠᱚᱢ ᱵᱤᱱᱟᱹ ᱯᱚᱭᱥᱟ ᱛᱮ ᱟᱵᱚ ᱦᱚᱲ ᱦᱚᱯᱚᱱ ᱟᱹᱰᱤ ᱡᱳᱨ ᱡᱚᱵᱥᱛᱤ ᱠᱚ ᱚᱨ ᱤᱫᱤᱭᱮᱜ ᱠᱚ ᱛᱟᱦᱮᱱᱟ ᱠᱟᱹᱢᱤ ᱞᱟᱹᱜᱤᱫ ᱩᱱᱠᱩ ᱫᱚ ᱱᱤᱭᱟᱹ ᱵᱟᱠᱚ ᱥᱟᱦᱟᱣ ᱞᱮᱠᱟᱱᱟᱜ ᱛᱮ ᱜᱤᱫᱽᱨᱟᱹ ᱠᱚ ᱯᱚᱨᱤᱪᱟᱞᱚᱱᱟ ᱞᱮᱫᱟ ᱵᱤᱫᱨᱳᱦᱚᱸ ᱨᱮ ᱵᱚᱱᱫᱷᱩᱠ ᱨᱮᱭᱟᱜ ᱠᱚᱢ ᱯᱟᱲᱟᱣ ᱮᱱᱛᱮ ᱩᱱᱠᱩ ᱵᱟᱠᱚ ᱫᱟᱲᱮ ᱞᱮᱱᱟ ᱤᱝᱨᱮᱡᱽ ᱦᱚᱲ ᱥᱟᱛᱮᱜ ᱥᱮᱥ ᱚᱵᱫᱤ ᱩᱱᱠᱩ ᱠᱚ ᱜᱚᱡ ᱦᱚᱪᱚᱭᱮᱱᱟ ᱤᱝᱨᱮᱡᱽ ᱴᱷᱮᱡ ᱟᱨ ᱛᱟᱨᱯᱚᱨ ᱚᱱᱟ ᱱᱚᱭᱮ ᱠᱚ ᱦᱮᱡᱱᱟ ᱟᱭᱢᱟ ᱨᱚᱠᱚᱢ ᱡᱮᱢᱚᱱ ᱢᱟᱹᱡᱷᱤ ᱨᱟᱢᱫᱟᱥ ᱴᱩᱰᱩ ᱯᱚᱱᱰᱤᱛ ᱨᱟᱹᱜᱷᱩᱱᱟᱛᱷ ᱢᱩᱨᱢᱩ ᱯᱚᱱᱰᱤᱛ ᱨᱟᱹᱜᱷᱩᱱᱟᱛᱷ ᱢᱩᱨᱢᱩᱭ ᱚᱞ ᱟᱠᱟᱫ ᱞᱮᱠᱟᱱ ᱟᱭᱢᱟ ᱵᱳᱭᱮ ᱩᱰᱩᱠ ᱞᱮᱫᱟ ᱡᱮᱢᱚᱱ ᱵᱤᱫᱩᱼᱪᱟᱱᱫᱟᱱ ᱫᱟᱲᱮ ᱜᱮ ᱫᱷᱚᱱ ᱠᱷᱮᱨᱣᱟᱞ ᱵᱤᱨ ᱚᱞ ᱪᱮᱢᱮᱫ ᱯᱟᱹᱨᱥᱤ ᱯᱚᱦᱟ ᱵᱤᱫᱩᱼᱪᱟᱱᱫᱟᱱ ᱨᱮ ᱵᱤᱫᱩᱼᱪᱟᱱᱫᱟᱱ ᱫᱚ ᱩᱱᱤᱥᱥᱚ ᱯᱚᱸᱪᱤᱥ ᱥᱟᱞᱨᱮ ᱩᱰᱩᱠ ᱞᱮᱫᱟ ᱱᱤᱭᱟᱹ ᱵᱳᱭ ᱨᱮ ᱯᱚᱱᱰᱤᱛ ᱨᱟᱹᱜᱷᱩᱱᱟᱛᱷ ᱢᱩᱨᱢᱩ ᱫᱚ ᱟᱵᱚ ᱦᱚᱲ ᱫᱷᱚᱨᱢᱚ ᱦᱚᱲ ᱦᱚᱸ ᱫᱷᱚᱱ ᱡᱮᱱᱚ ᱡᱚᱛᱚᱦᱚᱲ ᱱᱤᱭᱟᱹ ᱚᱞᱪᱤᱠᱤ ᱵᱚᱱ ᱯᱟᱲᱦᱟᱜ ᱚᱞ ᱪᱤᱠᱤ ᱵᱷᱟᱥᱟ ᱵᱚᱱ ᱪᱮᱫ ᱟᱨᱵᱚᱱ ᱟᱯᱱᱟᱨ ᱚᱱᱟᱭ ᱯᱟᱥᱱᱟᱣ ᱞᱮᱫᱟ ᱚᱞ ᱪᱮᱢᱮᱫ ᱨᱮᱫᱚ ᱠᱟᱹᱴᱤᱡ ᱜᱤᱫᱽᱨᱟᱹ ᱡᱟᱦᱟᱸᱭ ᱠᱚ ᱯᱟᱲᱦᱟᱜ ᱠᱟᱱ ᱚᱱᱟ ᱠᱚ ᱢᱮᱱᱟᱜᱼᱟ ᱩᱱᱤᱥᱥᱚ ᱪᱩᱨᱟᱥᱤ ᱥᱟᱞᱨᱮ ᱯᱚᱪᱷᱤᱢ ᱵᱚᱝᱜᱚ ᱨᱮ ᱱᱩᱭ ᱯᱚᱱᱰᱤᱛ ᱨᱟᱹᱜᱷᱩᱱᱟᱛᱷ ᱢᱩᱨᱢᱩᱣᱟᱜ ᱵᱳᱭ ᱦᱮᱡ ᱞᱮᱱᱟ ᱤᱧᱫᱚ ᱯᱚᱱᱰᱤᱛ ᱨᱟᱹᱜᱷᱩᱱᱟᱛᱷ ᱢᱩᱨᱢᱩ ᱱᱤᱭᱟᱹ ᱜᱷᱚᱴᱚᱱᱟ ᱛᱮ ᱟᱹᱰᱤ ᱟᱸᱴᱤᱧ ᱠᱩᱥᱤᱭᱟᱭᱟ ᱥᱮ ᱩᱱᱤ ᱛᱮᱜᱮ ᱟᱵᱚ ᱫᱤᱥᱚᱢ ᱨᱮ ᱚᱞᱪᱤᱠᱤ ᱵᱷᱟᱥᱟ ᱦᱮᱡ ᱞᱮᱱᱟ ᱛᱮᱜᱮ ᱵᱚᱱ ᱵᱟᱰᱟᱭ ᱧᱟᱢ ᱠᱟᱜᱼᱟ ᱟᱵᱚ ᱦᱚᱲᱟᱜ ᱟᱥᱟ ᱵᱷᱟᱥᱟ ᱪᱮᱫ ᱠᱟᱱᱟ ᱢᱮᱱᱛᱮ ᱵᱟᱝᱠᱷᱟᱱ ᱱᱮᱛᱟᱨ ᱫᱚ ᱡᱟᱹᱥᱛᱤ ᱜᱮ ᱵᱟᱝᱞᱟ ᱵᱷᱟᱥᱟ ᱚᱠᱟ ᱫᱚ ᱦᱤᱱᱫᱤ ᱤᱝᱞᱤᱥ ᱜᱮ ᱪᱟᱞᱟᱜ ᱠᱟᱱᱟ ᱢᱮᱱᱠᱷᱟᱱ ᱱᱩᱠᱩ ᱯᱚᱱᱰᱤᱛ ᱨᱟᱹᱜᱷᱩᱱᱟᱛᱷ ᱢᱩᱨᱢᱩ ᱞᱮᱠᱟᱱ ᱦᱚᱲ ᱠᱚ ᱛᱟᱦᱮᱸ ᱠᱟᱱ ᱛᱮᱜᱮ ᱛᱮᱦᱮᱧ ᱚᱞᱪᱤᱠᱤ ᱵᱷᱟᱥᱟ ᱦᱮᱡ ᱠᱟᱱᱟ ᱟᱵᱚ ᱫᱤᱥᱚᱢ ᱨᱮ ᱱᱤᱭᱟᱹ ᱫᱩᱱᱤᱭᱟᱹ ᱨᱮ ᱮᱢᱟ ᱠᱚ ᱠᱟᱱᱛᱮ ᱟᱵᱚ ᱦᱚᱲ ᱱᱤᱛᱚᱜ ᱦᱚᱸ ᱢᱤᱫᱴᱮᱡ ᱵᱚᱦᱚᱜ ᱛᱩᱞ ᱠᱟᱛᱮ ᱵᱚᱱ ᱫᱟᱬᱟ ᱫᱟᱲᱮᱭᱟᱜ ᱠᱟᱱᱟ